ᱦᱮᱞᱳ ᱤᱧ ᱡᱚᱵᱽᱵᱚᱞᱯᱩᱨ ᱠᱷᱚᱱᱟᱜ ᱤᱧ ᱞᱟᱹᱭᱫᱟ ᱱᱚᱣᱟ ᱠᱤ ᱥᱤᱞᱫᱟᱹ ᱠᱟᱱᱟ ᱱᱚᱣᱟ ᱠᱤ ᱥᱤᱞᱫᱟᱹ ᱡᱟᱭᱜᱟ ᱠᱟᱱᱟ ᱟᱪᱪᱷᱟ ᱟᱢᱟᱜ ᱠᱤ ᱥᱟᱭᱠᱮᱞ ᱫᱚᱠᱟᱱ ᱢᱮᱱᱟᱜᱼᱟ ᱚ ᱤᱧ ᱢᱤᱫᱴᱮᱱ ᱥᱟᱭᱠᱮᱞ ᱤᱧ ᱫᱚᱨᱠᱟᱨᱟᱜ ᱞᱟᱹᱜᱤᱫ ᱛᱟᱦᱞᱮ ᱥᱟᱭᱠᱮᱞᱤᱧ ᱦᱟᱛᱟᱣ ᱞᱟᱹᱜᱤᱫ ᱪᱮᱫᱠᱟ ᱢᱮᱱᱟᱜᱼᱟ ᱥᱮ ᱵᱟᱝ ᱚᱻ ᱚᱻ ᱫᱟᱹᱢᱤ ᱧᱚᱜ ᱥᱟᱭᱠᱮᱞᱤᱧ ᱦᱟᱛᱟᱣ ᱞᱟᱹᱜᱤᱫ ᱚᱱᱟ ᱤᱭᱟᱹ ᱠᱚ ᱵᱷᱟᱜᱮ ᱡᱮᱢᱚᱱ ᱦᱩᱭᱩᱜ ᱚᱱᱠᱟᱱᱟᱜ ᱚᱻ ᱚ ᱳᱭ ᱤᱱᱠᱟᱹ ᱥᱤᱴ ᱠᱚ ᱱᱟᱴ ᱠᱚ ᱡᱮᱢᱚᱱ ᱵᱷᱟᱜᱮ ᱛᱟᱦᱮᱱ ᱢᱟ ᱚ ᱫᱚᱢᱮ ᱤᱭᱟᱹ ᱠᱚ ᱠᱷᱟᱧᱪᱟ ᱠᱚ ᱵᱨᱮᱠ ᱠᱚ ᱚ ᱦᱳᱭ ᱫᱚᱨᱠᱟᱨᱚᱜ ᱠᱟᱱᱟ ᱠᱟᱨᱚᱱ ᱪᱮᱫᱟᱜ ᱥᱮ ᱥᱟᱺᱜᱤᱧ ᱨᱟᱥᱛᱟ ᱡᱟᱦᱟᱸ ᱥᱮᱫ ᱪᱟᱞᱟᱜ ᱠᱚ ᱥᱟᱭᱠᱮᱞ ᱠᱚᱦᱚᱸ ᱵᱟᱞᱮ ᱧᱟᱢ ᱮᱫᱟ ᱟᱨ ᱤᱭᱟᱹ ᱠᱚᱦᱚᱸ ᱛᱟᱲᱟᱢ ᱛᱮ ᱛᱤᱱᱟᱹᱜ ᱮᱢ ᱪᱟᱞᱟᱜᱼᱟ ᱚᱱᱟᱛᱮ ᱥᱟᱭᱠᱮᱞ ᱫᱚᱨᱠᱟᱨᱚᱜ ᱠᱟᱱ ᱛᱟᱞᱮᱭᱟ ᱥᱟᱭᱠᱮᱞ ᱞᱮ ᱦᱟᱛᱟᱣ ᱞᱟᱹᱜᱤᱫ ᱦᱮᱸ ᱦᱳᱭ ᱫᱚᱨᱠᱟᱨ ᱫᱚ ᱦᱩᱭᱩᱜ ᱜᱮᱭᱟ ᱛᱚ ᱦᱟᱯᱮ ᱚᱱᱮ ᱠᱟᱹᱴᱤᱡ ᱯᱚᱭᱥᱟ ᱠᱚ ᱠᱟᱹᱴᱤᱡ ᱥᱚᱨᱴ ᱧᱚᱜ ᱜᱮᱭᱟ ᱛᱚ ᱯᱚᱭᱥᱟ ᱠᱚ ᱟᱹᱰᱤ ᱠᱚ ᱠᱟᱹᱴᱤᱡ ᱞᱮ ᱡᱳᱜᱟᱲ ᱧᱚᱜ ᱞᱮᱜᱮ ᱛᱤᱱᱟᱹᱜ ᱜᱟᱱ ᱡᱤᱱᱤᱥ ᱠᱟᱹᱴᱤᱡ ᱵᱷᱟᱹᱜᱤ ᱧᱚᱜ ᱮᱢ ᱦᱟᱛᱟᱣ ᱞᱮᱠᱷᱟᱱ ᱴᱤᱠᱟᱹᱜᱼᱟ ᱰᱷᱮᱨ ᱫᱤᱱ ᱧᱚᱜ ᱚ ᱦᱮᱸ ᱚᱱᱟᱜᱮ ᱞᱟᱹᱭᱮᱫ ᱛᱟᱦᱮᱸᱫ ᱛᱟᱦᱞᱮ ᱨᱮᱰᱤ ᱠᱟᱛᱮᱫ ᱫᱚᱦᱚ ᱠᱟᱜ ᱢᱮ ᱪᱟᱞᱟᱜ ᱦᱩᱭᱩᱜᱼᱟ ᱦᱮᱸ ᱟᱨ ᱵᱷᱟᱹᱜᱤ ᱞᱮᱠᱟ ᱳᱭᱨᱤᱝ ᱠᱟᱛᱮᱫ ᱫᱚᱦᱚ ᱠᱟᱜ ᱢᱮ ᱦᱮᱸ ᱟᱨ ᱚᱱᱮ ᱠᱷᱟᱧᱪᱟ ᱠᱚ ᱧᱮᱞ ᱢᱮ ᱢᱮᱱᱟᱜ ᱟᱥᱮ ᱵᱟᱹᱱᱩᱜᱼᱟ ᱤᱭᱟᱹ ᱠᱚ ᱦᱮᱸ ᱟᱨ ᱚᱱᱮ ᱰᱚᱵᱚᱞ ᱜᱤᱭᱟᱨ ᱠᱚ ᱠᱟᱹᱴᱤᱡ ᱞᱟᱜᱟᱣᱟᱜ ᱠᱷᱟᱱ ᱵᱷᱟᱹᱜᱤᱜᱼᱟ ᱠᱟᱨᱚᱱ ᱤᱭᱟᱹ ᱛᱚ ᱡᱟᱦᱟᱱᱟᱜ ᱢᱟᱞ ᱠᱚ ᱤᱭᱟᱹ ᱠᱚ ᱞᱟᱫᱮ ᱦᱩᱭᱩᱜᱼᱟ ᱚᱱᱟ ᱠᱚ ᱞᱟᱹᱭ ᱟᱠᱚ ᱵᱟᱢ ᱞᱟᱫᱮᱭᱟᱜ ᱠᱷᱟᱱ ᱫᱚ ᱥᱟᱜᱟᱲ ᱠᱚ ᱟᱨᱠᱤ ᱦᱩᱭᱩᱜᱼᱟ ᱚᱱᱟᱛᱮ ᱠᱮᱴᱮᱡ ᱧᱚᱜ ᱚ ᱟᱪᱪᱷᱟ ᱚᱱᱟᱜᱮ ᱞᱟᱹᱭ ᱫᱚᱨᱠᱟᱨ ᱥᱮ ᱛᱟᱦᱞᱮ ᱥᱟᱭᱠᱮᱞ ᱫᱚᱨᱠᱟᱨ ᱡᱚᱠᱷᱚᱱ ᱞᱮ ᱪᱟᱞᱟᱜᱼᱟ ᱢᱤᱫ ᱫᱤᱱ ᱡᱮᱢᱚᱱ ᱵᱷᱟᱹᱜᱤ ᱜᱟᱱᱚᱜ ᱢᱟ ᱡᱤᱱᱤᱥᱴᱟ ᱵᱷᱟᱜᱮ ᱦᱩᱭᱩᱜ ᱢᱟ ᱢᱟᱞ ᱠᱚ ᱤᱭᱟᱹ ᱠᱚ ᱟᱹᱜᱩ ᱦᱩᱭᱩᱜᱼᱟ ᱛᱚ ᱨᱟᱥᱛᱟ ᱠᱚ ᱟᱞᱮ ᱥᱮᱫ ᱫᱚ ᱠᱷᱟᱨᱟᱯ ᱧᱚᱜ ᱜᱮᱭᱟ ᱠᱟᱨᱚᱱ ᱤᱭᱟᱹ ᱢᱳᱨᱟᱢ ᱨᱟᱥᱛᱟ ᱛᱟᱞᱮ ᱛᱚ ᱟᱵᱟᱨ ᱡᱩᱫᱟᱹ ᱜᱮᱭᱟ ᱵᱟᱠᱚ ᱯᱤᱪ ᱠᱟᱜ ᱞᱮᱭᱟ ᱤᱱᱟᱹᱜᱮ ᱨᱟᱥᱛᱟ ᱨᱮᱱᱟᱜ ᱜᱚᱱᱰᱳᱜᱳᱞ ᱠᱚ ᱢᱮᱱᱟᱜ ᱛᱟᱞᱮᱭᱟ ᱛᱟᱨᱯᱚᱨᱮ ᱜᱤᱫᱽᱨᱟᱹ ᱥᱟᱨᱟᱫᱤᱱ ᱠᱷᱟᱲᱚᱠ ᱠᱷᱟᱲᱚᱠ ᱠᱚ ᱞᱟᱜᱟᱭᱟ ᱛᱚ ᱚᱱᱟᱛᱮ ᱞᱟᱹᱭᱫᱟ ᱠᱟᱹᱴᱤᱡ ᱵᱷᱟᱜᱤ ᱧᱚᱜ ᱜᱮ ᱦᱮᱸ ᱟᱪᱪᱷᱟ ᱛᱟᱦᱞᱮ ᱦᱮᱸ ᱪᱟᱞᱟᱜ ᱟᱞᱮ ᱛᱟᱦᱞᱮ ᱤᱭᱟᱹ ᱦᱤᱞᱳᱜ ᱥᱩᱠᱨᱳᱵᱟᱨ ᱦᱤᱞᱳᱜ ᱤᱱᱟᱹ ᱫᱚ ᱦᱟᱴ ᱦᱚᱸ ᱦᱟᱴ ᱟᱨ ᱮᱱᱦᱤᱞᱳᱜ ᱵᱟᱡᱟᱨ ᱦᱚᱸᱞᱮ ᱵᱟᱡᱟᱨ ᱫᱟᱨᱟᱭᱟ ᱟᱪᱪᱷᱟ